ᱵᱟᱸᱠᱩᱲᱟ ᱦᱚᱱᱚᱛ ᱨᱮᱱᱟᱜ ᱢᱩᱲᱩᱛ ᱥᱟᱜᱽᱲᱚᱢ ᱠᱚᱫᱚ ᱦᱩᱭᱩᱜ ᱠᱟᱱᱟ ᱵᱟᱥ ᱴᱮᱨᱟᱠ ᱴᱮᱠᱥᱤ ᱢᱟᱨᱩᱛᱤ ᱴᱳᱴᱳ ᱨᱮᱹᱞ ᱮᱢᱟᱱ ᱠᱚ ᱢᱤᱫ ᱦᱚᱲ ᱫᱤᱱᱟᱹᱢ ᱫᱤᱱ ᱡᱩᱫᱤ ᱠᱟᱹᱢᱤ ᱧᱟᱢᱟᱭ ᱛᱟᱦᱚᱞᱮ ᱢᱤᱫ ᱥᱮᱨᱢᱟ ᱨᱮ ᱩᱱᱤ ᱫᱚ ᱯᱮ ᱜᱮᱥᱟᱭ ᱛᱩᱨᱩᱭ ᱥᱟᱭ ᱴᱟᱠᱟᱭ ᱥᱟᱱᱪᱟᱣ ᱫᱟᱲᱮᱭᱟᱜᱼᱟ ᱥᱮᱞᱮᱫ ᱟᱨ ᱪᱮᱞᱮᱡᱽ ᱠᱚ ᱫᱚ ᱦᱩᱭᱩᱜ ᱠᱟᱱᱟ ᱨᱮᱹᱞ ᱨᱮᱱᱟᱜ ᱫᱚ ᱠᱷᱚᱲᱚᱜᱽᱯᱩᱨ ᱵᱟᱸᱠᱩᱲᱟ ᱡᱷᱟᱲᱜᱨᱟᱢ ᱩᱰᱟᱹᱱ ᱟᱰᱟ ᱠᱚ ᱫᱚ ᱦᱩᱭᱩᱜ ᱠᱟᱱᱟ ᱚᱞᱟᱭᱠᱩᱱᱰᱩ ᱫᱚᱢᱫᱚᱢ